ᱵᱤᱨᱵᱷᱩᱢ ᱵᱤᱨᱵᱷᱩᱢ ᱦᱚᱱᱚᱛ ᱨᱮᱭᱟᱜ ᱞᱟᱠᱪᱟᱨ ᱟᱨ ᱥᱟᱶᱛᱟ ᱠᱤᱭᱟᱹ ᱥᱮᱨᱣᱟ ᱠᱚᱫᱚ ᱦᱩᱭᱩᱜ ᱠᱟᱱᱟ ᱡᱮ ᱥᱚᱨᱦᱟᱭ ᱟᱨ ᱠᱟᱨᱟᱢ ᱦᱚᱲ ᱠᱚᱫᱚ ᱪᱮᱫ ᱞᱮᱠᱟᱛᱮ ᱟᱭᱢᱟ ᱞᱮᱠᱟᱱ ᱫᱷᱚᱨᱚᱢ ᱪᱟᱨᱪᱟᱣ ᱨᱮᱠᱚ ᱥᱮᱱᱚᱜᱼᱟ ᱦᱚᱲ ᱠᱚᱫᱚ ᱠᱷᱤᱥᱴᱟᱱ ᱟᱨ ᱵᱮᱫᱤᱱ ᱫᱷᱚᱨᱚᱢ ᱨᱮᱠᱚ ᱪᱟᱞᱟᱜᱼᱟ ᱤᱧ ᱦᱚᱸ ᱵᱤᱫᱮᱥᱤ ᱴᱷᱮᱱ ᱪᱮᱫ ᱞᱮᱠᱟᱛᱤᱧ ᱥᱮᱨᱣᱟᱭᱟ ᱡᱮ ᱥᱚᱨᱦᱟᱭ ᱫᱚ ᱟᱞᱮ ᱫᱚ ᱯᱟᱸᱪ ᱫᱤᱱ ᱫᱷᱚᱨᱮᱞᱮ ᱯᱟᱸᱪ ᱫᱤᱱ ᱫᱷᱚᱨᱮ ᱯᱚᱨᱚᱵᱽ ᱠᱟᱱ ᱛᱟᱞᱮᱭᱟ ᱯᱨᱚᱛᱷᱚᱢ ᱫᱤᱱ ᱫᱚᱞᱮ ᱩᱢᱩᱜᱼᱟ ᱛᱟᱨᱯᱚᱨ ᱦᱤᱞᱳᱜ ᱫᱚᱞᱮ ᱵᱚᱸᱜᱟᱜᱼᱟ ᱵᱚᱸᱜᱟ ᱢᱟᱱᱮ ᱫᱚ ᱡᱟᱸᱦᱟᱭ ᱠᱚ ᱢᱟᱱᱮ ᱞᱟᱦᱟ ᱨᱮᱠᱚ ᱜᱚᱡ ᱵᱟᱲᱟ ᱟᱠᱟᱱ ᱩᱱᱠᱩ ᱟᱞᱮ ᱪᱚᱰᱚᱨ ᱟᱠᱚᱣᱟ ᱟᱨ ᱵᱚᱸᱜᱟ ᱵᱩᱨᱩ ᱠᱚᱞᱮ ᱪᱚᱰᱚᱨ ᱟᱠᱚᱣᱟ ᱛᱟᱨᱯᱚᱨᱮ ᱦᱤᱞᱳᱜ ᱫᱚ ᱛᱟᱨᱯᱚᱨᱮ ᱦᱤᱞᱳᱜ ᱫᱚ ᱜᱟᱹᱭ ᱜᱟᱹᱭ ᱰᱟᱝᱨᱟ ᱯᱚᱨᱚᱵᱽ ᱠᱟᱱᱟ ᱮᱱᱦᱤᱞᱳᱜ ᱫᱚᱞᱮ ᱥᱮᱛᱟᱜ ᱨᱮ ᱵᱮᱨᱮᱫ ᱠᱟᱛᱮᱜ ᱯᱟᱸᱪ ᱡᱚᱱ ᱜᱚᱜᱚ ᱦᱚᱲ ᱚᱲᱟᱜ ᱚᱲᱟᱜ ᱠᱚ ᱪᱟᱞᱟᱜᱼᱟ ᱛᱟᱨᱯᱚᱨ ᱪᱟᱞᱟᱣ ᱠᱟᱛᱮᱜ ᱫᱷᱩᱵᱤ ᱜᱷᱟᱥ ᱦᱩᱲᱩ ᱠᱚ ᱥᱟᱡᱟᱣᱟ ᱚᱱᱟ ᱠᱚᱛᱮ ᱚᱱᱟ ᱜᱟᱹ ᱭ ᱚᱲᱟᱜ ᱨᱮᱠᱚ ᱪᱩᱢᱟᱹᱲᱟ ᱠᱚᱣᱟ ᱟᱨ ᱛᱟᱨ ᱯᱚᱨᱮ ᱦᱤᱞᱳᱜ ᱫᱚ ᱥᱟᱠᱨᱟᱛ ᱠᱟᱱᱟ ᱥᱟᱠᱨᱟᱛ ᱦᱤᱞᱳᱜ ᱫᱚ ᱟᱹᱛᱩ ᱨᱮᱱ ᱠᱚ ᱪᱟᱞᱟᱜᱼᱟ ᱵᱟᱥᱠᱮ ᱢᱚᱪᱟ ᱨᱮᱜᱮ ᱥᱮᱸᱫᱽᱨᱟ ᱠᱚ ᱪᱟᱞᱟᱜᱼᱟ ᱚᱱᱟ ᱥᱮᱸᱫᱽᱨᱟ ᱨᱮᱜᱮ ᱯᱟᱸᱪ ᱡᱚᱱ ᱟᱹᱜᱩ ᱠᱟᱛᱮᱜ ᱚᱲᱟᱜ ᱨᱮᱠᱚ ᱦᱟᱹᱴᱤᱧ ᱡᱚᱝᱼᱟ